ᱵᱷᱟᱨᱚᱛ ᱨᱮᱱ ᱠᱤᱪᱷᱩ ᱵᱮᱭᱟᱢ ᱵᱩᱨᱩ ᱠᱚᱣᱟᱜ ᱧᱩᱛᱩᱢ ᱫᱚ ᱦᱩᱭᱩᱜ ᱠᱟᱱᱟ ᱛᱤᱨᱞᱟᱹ ᱟᱢᱤᱛᱟᱵᱽ ᱵᱷᱟᱴᱴᱟᱥᱤᱝ ᱨᱟᱢᱫᱮᱵᱽ ᱛᱟᱯᱚᱨᱮ ᱦᱩᱭᱩᱜ ᱠᱟᱱᱟ ᱫᱷᱤᱨᱟᱡᱽ ᱱᱩᱝᱠᱩ ᱠᱚᱫᱚ ᱵᱮᱭᱟᱢ ᱜᱩᱨᱩ ᱠᱟᱱᱟ ᱠᱚ ᱟᱨ ᱩᱱᱠᱩ ᱫᱚ ᱤᱧ ᱟᱠᱚ ᱞᱟᱹᱭ ᱠᱚ ᱫᱟᱲᱮᱭᱟᱹᱧᱟᱹ ᱱᱚᱣᱟ ᱛᱮ ᱫᱚ ᱦᱚᱲᱢᱚ ᱛᱤ ᱡᱟᱸᱜᱟ ᱱᱟᱯᱟᱭ ᱛᱟᱦᱮᱱᱟ ᱱᱚᱝᱠᱟ ᱜᱮ ᱵᱮᱥ ᱵᱚᱱ ᱛᱟᱦᱮᱱᱟ ᱱᱟᱱᱟ ᱦᱩᱱᱟᱹᱨ ᱨᱳᱜᱽ ᱠᱷᱚᱱ ᱨᱮ ᱥᱟᱦᱟ ᱵᱚᱱ ᱛᱟᱦᱮᱸ ᱫᱟᱲᱮᱭᱟᱜᱼᱟ ᱱᱚᱣᱟ ᱠᱚ ᱠᱚᱨᱟᱣ ᱫᱚ ᱟᱹᱰᱤ ᱜᱮ ᱱᱟᱯᱟᱭᱟ ᱱᱚᱝᱠᱟ ᱠᱟᱛᱮ ᱤᱧ ᱡᱩᱫᱤ ᱚᱱᱟᱧ ᱪᱮᱥᱴᱟᱭᱟ ᱛᱟᱦᱚᱞᱮ ᱠᱷᱟᱱ ᱫᱚ ᱚᱱᱟ ᱨᱮᱱᱟᱜ ᱨᱮᱡᱟᱞᱴ ᱚᱱᱚᱩᱡᱟᱭᱤ ᱤᱧᱠᱟᱹᱢᱤ ᱫᱟᱲᱮᱭᱟᱜᱼᱟ ᱥᱮ ᱚᱱᱟ ᱨᱮ ᱩᱫᱽᱜᱟᱹᱣ ᱫᱟᱲᱮᱣᱟᱹᱧᱟᱹ ᱠᱚ